ᱤᱧ ᱛᱮᱦᱮᱧ ᱦᱳᱴᱮᱞ ᱵᱞᱩ ᱮᱥᱠᱟᱭ ᱥᱚᱨᱟᱭᱠᱮᱞᱞᱟ ᱨᱮᱥᱴᱩᱨᱮᱱᱴ ᱟᱹᱰᱤ ᱟᱹᱰᱤ ᱥᱟᱨᱦᱟᱣ ᱤᱧ ᱮᱢᱟᱭ ᱠᱟᱱᱟ ᱡᱮ ᱱᱩᱱᱟᱹᱜ ᱦᱚᱭ ᱫᱟᱜ ᱛᱩᱞᱩᱡ ᱟᱡ ᱱᱚᱣᱟ ᱦᱚᱭᱫᱟᱜ ᱛᱟᱞᱟ ᱨᱮ ᱡᱟᱦᱟᱸ ᱚᱰᱟᱨᱤᱧ ᱮᱢ ᱞᱮᱜᱼᱟ ᱚᱱᱟ ᱵᱷᱟᱹᱜᱤ ᱥᱟᱺᱦᱤᱡ ᱚᱲᱟᱜ ᱛᱮ ᱢᱟᱱᱮ ᱤᱧᱟᱹᱜ ᱚᱲᱟᱜ ᱛᱮ ᱥᱮᱴᱮᱨ ᱟᱹᱫᱤᱧᱟᱭ ᱟᱥᱚᱞ ᱫᱚ ᱛᱮᱦᱮᱧ ᱤᱧᱟᱹᱜ ᱟᱛᱳ ᱫᱤᱥᱚᱢ ᱠᱷᱚᱱ ᱱᱚᱰᱮ ᱥᱚᱦᱚᱨ ᱵᱟᱡᱟᱨ ᱤᱧ ᱦᱮᱡ ᱟᱠᱟᱱᱟ ᱤᱠᱷᱟᱹᱱ ᱱᱚᱰᱮ ᱚᱲᱟᱜ ᱨᱮ ᱚᱱᱠᱟ ᱥᱩᱵᱤᱫᱷᱟ ᱵᱟᱝ ᱛᱮ ᱤᱧ ᱦᱳᱴᱮᱞ ᱨᱮ ᱚᱰᱟᱨᱤᱧ ᱮᱢ ᱞᱮᱜᱼᱟ ᱡᱚᱢ ᱞᱟᱹᱜᱤᱫ ᱚᱰᱟᱨᱤᱧ ᱮᱢ ᱞᱮᱫ ᱛᱟᱦᱮᱸᱫ ᱟᱨ ᱚᱱᱟ ᱛᱟᱠ ᱨᱮᱜᱮ ᱟᱹᱰᱤ ᱡᱳᱨ ᱜᱮ ᱦᱚᱭ ᱫᱟᱜ ᱦᱮᱡ ᱮᱱᱟ ᱩᱱᱟᱹᱜ ᱦᱚᱭ ᱫᱟᱜ ᱦᱮᱡ ᱮᱱᱟ ᱡᱮ ᱚᱲᱟᱜ ᱠᱷᱚᱱ ᱚᱰᱚᱠᱚᱜ ᱜᱮ ᱢᱩᱥᱠᱤᱞ ᱛᱟᱦᱮᱸ ᱠᱟᱱᱟ ᱟᱫᱚ ᱤᱧ ᱦᱚᱸ ᱡᱩᱫᱤ ᱦᱳᱴᱮᱞᱤᱧ ᱚᱰᱚᱠᱚᱜ ᱠᱟᱱᱟ ᱮᱱᱠᱷᱟᱱ ᱚᱱᱠᱟᱱ ᱥᱩᱵᱤᱫᱷᱟ ᱵᱟᱹᱱᱩᱜᱼᱟ ᱡᱟᱦᱟᱸᱛᱮ ᱤᱧ ᱤᱧ ᱱᱚᱣᱟ ᱡᱟᱦᱟᱸ ᱚᱰᱟᱨ ᱟᱠᱟᱫ ᱟᱹᱧ ᱚᱸᱰᱮ ᱵᱩᱞᱩ ᱦᱳᱴᱮᱞᱤᱧ ᱥᱮᱱ ᱫᱟᱲᱮᱭᱟᱜᱼᱟ ᱢᱮᱱᱛᱮ ᱟᱫᱚ ᱱᱚᱣᱟ ᱡᱚᱠᱷᱚᱱ ᱤᱧᱤᱧ ᱚᱰᱟᱨ ᱠᱮᱜᱼᱟ ᱚᱱᱟ ᱨᱮᱫᱚ ᱛᱟᱦᱮᱸ ᱠᱟᱱᱟ ᱫᱟᱠᱟ ᱵᱟᱨ ᱯᱞᱮᱴ ᱟᱨ ᱩᱛᱩ ᱚᱱᱟ ᱥᱟᱶᱛᱮ ᱮᱢᱟᱱ ᱛᱮᱭᱟᱜ ᱠᱚ ᱛᱟᱦᱮᱸ ᱠᱟᱱᱟ ᱟᱫᱚ ᱡᱟᱭᱦᱳᱠ ᱡᱟᱦᱟᱸ ᱛᱤᱱᱟᱹᱜ ᱦᱚᱭ ᱫᱟᱜ ᱨᱮᱦᱚᱸ ᱚᱸᱰᱮᱱᱟᱜ ᱥᱮᱴᱮᱨ ᱮᱱᱟ ᱫᱟᱠᱟ ᱥᱮᱴᱮᱨ ᱮᱱᱟ ᱟᱨ ᱧᱮᱞ ᱠᱟᱛᱮ ᱤᱧ ᱦᱚᱸ ᱤᱧᱟᱹᱜ ᱟᱫ ᱷᱟ ᱨᱮᱸᱜᱮᱡ ᱫᱚ ᱚᱱᱟ ᱧᱮᱞ ᱠᱟᱛᱮ ᱜᱮ ᱪᱟᱵᱟᱭᱮᱱᱟ ᱤᱧ ᱩᱱᱤ ᱡᱟᱦᱟᱸᱭ ᱥᱮᱴᱮᱨ ᱛᱟᱦᱮᱸ ᱠᱟᱱᱟᱭ ᱰᱮᱞᱤᱵᱷᱟᱨᱤ ᱢᱮᱱ ᱟᱹᱰᱤ ᱡᱳᱨᱤᱧ ᱥᱟᱨᱦᱟᱣ ᱠᱮᱫᱮᱭᱟ ᱟᱨ ᱱᱚᱣᱟ ᱦᱚᱭ ᱫᱟᱜ ᱛᱟᱞᱟ ᱨᱮᱦᱚᱸᱢ ᱥᱮᱴᱮᱨ ᱦᱚᱴᱚᱣᱟᱫᱤᱧᱟ ᱚᱱᱟ ᱫᱚ ᱟᱢ ᱚᱱᱟ ᱢᱮᱱᱛᱮ ᱟᱹᱰᱤ ᱟᱹᱰᱤ ᱥᱟᱨᱦᱟᱣᱧ ᱪᱟᱞᱟᱢ ᱠᱟᱱᱟ ᱥᱟᱶᱛᱮ ᱠᱤᱪᱷᱩ ᱜᱟᱱ ᱴᱤᱯᱥ ᱦᱚᱸᱧ ᱮᱢᱟᱫᱮᱭᱟ ᱚᱱᱟ ᱥᱟᱶᱛᱮ ᱟᱡᱟᱜ ᱡᱟᱦᱟᱸ ᱥᱤᱞᱤᱯ ᱛᱟᱦᱮᱸ ᱠᱟᱱᱟ ᱡᱟᱦᱟᱸ ᱛᱤᱱᱟᱹᱜ ᱜᱮ ᱵᱤᱞ ᱵᱮᱱᱟᱣ ᱞᱮᱱᱟ ᱚᱱᱟ ᱠᱷᱚᱱ ᱠᱤᱪᱷᱩᱧ ᱮᱢᱟᱫᱮᱭᱟ ᱟᱫᱚ ᱱᱚᱣᱟ ᱜᱮ ᱤᱧ ᱢᱮᱱᱟ ᱡᱮ ᱱᱚᱣᱟ ᱴᱷᱟᱶ ᱨᱮ ᱡᱟᱦᱟᱸ ᱵᱞᱩ ᱮᱥᱠᱟᱭ ᱵᱟᱡᱟᱨ ᱫᱚ ᱥᱚᱨᱟᱭᱠᱮᱞᱞᱟ ᱢᱮᱱᱟᱜᱼᱟ ᱱᱚᱰᱮ ᱦᱤᱡᱩᱜ ᱢᱟ ᱟᱨ ᱟᱹᱰᱤ ᱜᱮ ᱵᱷᱟᱹᱜᱤ ᱥᱟᱺᱦᱤᱡ ᱟᱹᱰᱤ ᱥᱤᱵᱤᱞ ᱜᱮᱠᱚ ᱵᱮᱱᱟᱣᱟ ᱟᱨ ᱫᱚᱦᱲᱟ ᱛᱮ ᱤᱧ ᱥᱟᱭ ᱥᱟᱭ ᱥᱟᱨᱦᱟᱣ ᱤᱧ ᱮᱢ ᱠᱮᱜᱼᱟ